ᱦᱮᱞᱳ ᱜᱚᱢᱠᱮ ᱡᱚᱦᱟᱨ ᱜᱮ ᱥᱳᱥᱟᱞ ᱳᱭᱟᱨᱠᱟᱨ ᱵᱮᱱ ᱞᱟᱹᱭ ᱮᱫᱟ ᱟᱹᱞᱤᱧ ᱡᱚᱛᱤᱱ ᱞᱟᱹᱭ ᱮᱫᱟ

ᱪᱮᱫ ᱞᱮᱠᱟ ᱢᱮᱱᱟᱜ ᱵᱤᱱᱟ ᱢᱚᱡᱽ ᱵᱟᱲᱟᱜᱮ ᱜᱚᱢᱠᱮ ᱪᱟᱥᱵᱟᱥ ᱤᱧ ᱞᱟᱹᱭ

ᱪᱚᱥᱢᱟ ᱟᱞᱮ ᱫᱚ ᱟᱞᱮ ᱢᱟᱞᱮ ᱠᱚᱨᱟᱣ ᱜᱮ ᱴᱷᱤᱠᱴᱷᱟᱠ ᱟᱯᱮ ᱠᱚᱣᱟᱜ ᱜᱚᱲᱚ ᱠᱚᱞᱮ ᱧᱟᱢ ᱞᱮᱠᱷᱟᱱ ᱫᱚ ᱟᱨᱚ ᱵᱷᱟᱜᱮ ᱦᱩᱭᱩᱜᱼᱟ ᱡᱮᱢᱚᱱ ᱥᱟᱨᱫᱤᱠ ᱫᱤᱭᱮ ᱥᱩᱨᱩ ᱠᱚᱨᱮ ᱠᱤᱴᱱᱟᱥᱚᱠ ᱚᱱᱟ ᱠᱚ ᱦᱮᱸ ᱟᱯᱮᱯᱮ ᱧᱮᱞ ᱞᱮᱠᱷᱟᱱ ᱫᱚ ᱵᱷᱟᱜᱮ ᱦᱩᱭᱩᱜᱼᱟ ᱥᱮ ᱟᱯᱮᱯᱮ ᱥᱳᱥᱟᱞ ᱳᱭᱟᱨᱠᱟᱨ ᱠᱟᱱᱟᱯᱮ

ᱢᱚᱦᱟᱥᱚᱭ ᱠᱚ

ᱜᱚᱢᱠᱮ ᱛᱟᱦᱚᱞᱮ ᱛᱟᱦᱚᱞᱮ ᱟᱞᱮ ᱤᱧ ᱢᱮᱛᱟᱣ ᱠᱟᱱᱟ ᱟᱛᱳ ᱴᱚᱞᱟᱨᱮ ᱟᱨ ᱟᱯᱮ ᱢᱟᱱᱮ ᱫᱚᱥᱟᱨ ᱫᱤᱱ ᱫᱚ ᱦᱤᱡᱩᱜ ᱯᱮ

ᱴᱷᱤᱠ ᱜᱮᱭᱟ ᱜᱚᱢᱠᱮ